ᱦᱮᱞᱳ ᱵᱤᱡᱽᱞᱤ ᱚᱯᱷᱤᱥ ᱤᱧᱟᱹᱜ ᱧᱩᱛᱩᱢ ᱫᱚ ᱯᱩᱡᱟ ᱴᱩᱰᱩ ᱦᱩᱭᱩᱜ ᱠᱟᱱᱟ ᱱᱩᱭ ᱢᱤᱴᱟᱨ ᱵᱟᱞᱟ ᱦᱮᱡ ᱞᱮᱱᱟᱭ ᱢᱤᱴᱟᱨ ᱨᱮ ᱪᱮᱠ ᱠᱟᱛᱮᱭ ᱪᱟᱞᱟᱣ ᱟᱠᱟᱱᱟ ᱛᱤᱱᱟᱹᱜ ᱜᱟᱱᱮ ᱯᱚᱭᱥᱟ ᱚᱰᱚᱠ ᱟᱠᱟᱱᱟ ᱱᱤᱝᱠᱟᱹ ᱛᱮᱫᱚ ᱪᱮᱫ ᱞᱮᱠᱟ ᱦᱩᱭᱮᱱᱟ ᱟᱹᱞᱤᱧ ᱢᱟ ᱦᱟᱨ ᱢᱟᱹᱦᱱᱟᱹ ᱯᱚᱭᱥᱟ ᱠᱚᱞᱤᱧ ᱡᱚᱢᱟᱭᱮᱜᱼᱟ ᱟᱨ ᱱᱚᱣᱟ ᱢᱟᱹᱦᱱᱟᱹ ᱫᱚ ᱤᱱᱟᱹᱜ ᱜᱟᱱ ᱯᱚᱭᱥᱟ ᱦᱮᱡ ᱟᱠᱟᱱᱟ ᱱᱤᱝᱠᱟᱹ ᱫᱚ ᱪᱮᱫ ᱞᱮᱠᱟᱛᱮ ᱦᱩᱭᱮᱱᱟ ᱟᱜᱟᱨ ᱱᱤᱝᱠᱟᱹᱜᱮ ᱵᱟᱹᱲᱛᱤ ᱦᱤᱡᱩᱜᱼᱟ ᱠᱷᱟᱱ ᱫᱚ ᱟᱞᱮ ᱫᱚ ᱨᱮᱸᱜᱮᱡ ᱦᱚᱲ ᱪᱮᱫ ᱞᱮᱠᱟ ᱛᱮᱞᱮ ᱮᱢᱟ ᱟᱫᱚ ᱡᱟᱦᱟᱱᱟᱜ ᱵᱟᱹᱲᱤᱡ ᱟᱠᱟᱱᱟ ᱠᱷᱟᱱ ᱫᱚ ᱚᱱᱟ ᱠᱚᱦᱚᱸ ᱞᱟᱹᱭᱵᱤᱱ ᱡᱟᱦᱟᱱᱟᱜ ᱥᱩᱫᱷᱟᱹᱨ ᱞᱟᱹᱜᱤᱫ ᱫᱚᱨᱠᱟᱨ ᱠᱷᱟᱱ ᱫᱚ ᱪᱮᱫ ᱪᱮᱫ ᱠᱚ ᱫᱚᱨᱠᱟᱨ ᱚᱱᱟ ᱠᱚᱞᱤᱧ ᱧᱟᱢ ᱟᱠᱟᱫᱼᱟ ᱵᱟᱝ ᱟᱫᱷᱟᱨ ᱠᱟᱨᱰ ᱠᱚ ᱢᱚᱵᱟᱭᱤᱞ ᱱᱟᱢᱵᱟᱨ ᱠᱚ ᱦᱳᱭ ᱟᱹᱞᱤᱧᱟᱜ ᱱᱟᱢᱵᱟᱨ ᱠᱚ ᱟᱫᱷᱟᱨ ᱠᱟᱨᱰ ᱠᱚᱞᱤᱧ ᱧᱟᱢ ᱟᱠᱟᱫᱼᱟ ᱟᱨ ᱵᱟᱝᱼᱟ ᱟᱫᱚ ᱵᱤᱡᱽᱞᱤ ᱚᱯᱷᱤᱥ ᱦᱮᱡ ᱦᱩᱭᱩᱜᱼᱟ ᱥᱮ ᱪᱟᱞᱟᱣ ᱦᱩᱭᱩᱜᱼᱟ ᱵᱟᱝᱠᱷᱟᱱ ᱫᱚ ᱡᱚᱞᱫᱤ ᱵᱟᱯᱮ ᱠᱚᱨᱟᱣ ᱟᱹᱧ ᱠᱷᱟᱱ ᱫᱚ ᱵᱤᱡᱽᱞᱤ ᱚᱯᱷᱤᱥ ᱤᱧ ᱪᱟᱞᱟᱜᱼᱟ ᱟᱨ ᱚᱱᱟᱧ ᱠᱟᱹᱢᱤᱭᱟ ᱤᱧᱟᱹᱜ ᱦᱮᱱᱟᱜᱼᱟ ᱠᱤ ᱤᱧᱟᱹᱜ ᱵᱤᱡᱽᱞᱤ ᱡᱚᱞᱫᱤ ᱛᱮ ᱡᱚᱞᱫᱤ ᱥᱩᱫᱷᱟᱹᱨᱚᱜ ᱢᱟ ᱤᱱᱟᱹ ᱜᱟᱱ ᱵᱤᱡᱽᱞᱤ ᱵᱤᱞ ᱦᱮᱡ ᱟᱠᱟᱱᱟ ᱤᱧ ᱫᱚ ᱪᱮᱫ ᱞᱮᱠᱟᱛᱤᱧ ᱠᱚᱨᱟᱣᱟ ᱵᱟᱝᱠᱷᱟᱱ ᱫᱚ ᱪᱮᱫ ᱞᱮᱠᱟ ᱠᱟᱹᱢᱤ ᱦᱩᱭᱩᱜᱼᱟ ᱴᱷᱤᱠ ᱜᱮᱭᱟ ᱛᱚᱵᱮ ᱢᱟ ᱟᱯᱮ ᱮᱱᱛᱮᱫ ᱪᱮᱫ ᱞᱮᱠᱟ ᱯᱮ ᱢᱮᱱᱮᱜᱼᱟ ᱟᱪᱪᱷᱟ ᱴᱷᱤᱠ ᱜᱮᱭᱟ ᱛᱚᱵᱮ ᱜᱟᱯᱟ ᱢᱮᱭᱟᱝ ᱛᱮ ᱯᱷᱳᱱ ᱠᱚᱞᱤᱧ ᱧᱟᱢ ᱟᱠᱟᱫᱼᱟ ᱟᱨ ᱱᱤᱭᱟᱹ ᱢᱟᱹᱦᱱᱟᱹ ᱛᱮᱜᱮ ᱵᱤᱡᱽᱞᱤ ᱚᱯᱷᱤᱥ ᱨᱮ ᱛᱟᱞᱤᱧ ᱚᱱᱟ ᱵᱤᱡᱽᱞᱤ ᱵᱤᱞ ᱵᱟᱞᱟ ᱨᱚᱥᱤᱫ ᱠᱚ ᱡᱚᱢᱟᱜ ᱢᱟ ᱟᱨ ᱵᱮᱥ ᱛᱮ ᱦᱤᱡᱩᱜ ᱢᱟᱹᱦᱱᱟᱹ ᱠᱷᱚᱱ ᱫᱚ ᱯᱚᱭᱥᱟ ᱠᱚ ᱦᱤᱡᱩᱜ ᱢᱟ ᱵᱟᱹᱲᱛᱤ ᱯᱚᱭᱥᱟ ᱫᱚ ᱟᱞᱚ ᱦᱤᱡᱩᱜ ᱢᱟ